ᱦᱮᱸ ᱤᱧᱫᱚ ᱦᱟᱠᱩ ᱨᱮᱱᱟᱜ ᱛᱮᱞᱟ ᱦᱮᱡ ᱠᱟᱣᱫᱤᱧᱟᱹ ᱦᱟᱠᱩ ᱨᱮᱱᱟᱜ ᱛᱮᱞᱟᱜᱤᱧ ᱢᱮᱱᱫᱟ ᱡᱮ ᱦᱟᱠᱩ ᱪᱤᱞᱤ ᱪᱤᱞᱤ ᱦᱟᱠᱩ ᱤᱧ ᱠᱩᱥᱤᱭᱟᱠᱚᱣᱟ ᱚᱱᱟᱠᱚ ᱜᱤᱧ ᱜᱟᱞᱢᱟᱨᱟᱣᱮᱫ ᱛᱟᱵᱚᱱᱟ ᱦᱟᱠᱩ ᱫᱚ ᱚᱱᱮᱠ ᱨᱚᱠᱚᱢ ᱵᱚᱦᱩᱛ ᱨᱮᱠᱚᱢ ᱦᱟᱹᱠᱩ ᱢᱮᱱᱟᱜ ᱠᱚᱣᱟ ᱥᱳᱞ ᱦᱟᱹᱠᱩ ᱤᱪᱟᱹᱜ ᱦᱟᱹᱠᱩ ᱢᱟᱜᱽᱨᱤ ᱦᱟᱹᱠᱩ ᱯᱩᱸᱴᱤ ᱦᱟᱹᱠᱩ ᱰᱟᱹᱬᱠᱟᱹ ᱦᱟᱹᱠᱩ ᱦᱮᱸ ᱟᱫᱚ ᱩᱱᱩ ᱦᱟᱹᱠᱩ ᱢᱮᱫᱽᱫᱷᱮ ᱤᱧᱫᱚ ᱤᱪᱟᱹᱜ ᱦᱟᱹᱠᱩ ᱜᱤᱧ ᱠᱩᱥᱤᱭᱟ ᱠᱚᱣᱟ ᱢᱮᱱᱠᱷᱟᱱ ᱤᱪᱟᱹᱜ ᱦᱟᱹᱠᱩ ᱫᱚ ᱚᱲᱟᱜ ᱨᱮᱱ ᱡᱚᱛᱚ ᱜᱮᱠᱚ ᱡᱚᱢ ᱠᱚᱣᱟ ᱟᱨ ᱡᱚᱛᱚ ᱦᱚᱲ ᱜᱮᱠᱚ ᱢᱮᱱᱟ ᱱᱩᱠᱩ ᱦᱟᱹᱠᱩ ᱫᱚ ᱚᱠᱟᱨᱮᱢ ᱧᱟᱢ ᱠᱮᱫ ᱠᱚᱣᱟ ᱱᱩᱠᱩ ᱫᱚ ᱟᱹᱰᱤ ᱠᱩ ᱥᱤᱵᱤᱞ ᱠᱟᱱᱟ ᱟᱫᱚ ᱱᱩᱠᱩ ᱤᱪᱟᱹᱜ ᱦᱟᱹᱠᱩ ᱫᱚ ᱱᱟᱦᱟᱜ ᱫᱚ ᱜᱟᱰᱟ ᱡᱟᱞᱟ ᱠᱚᱨᱮ ᱦᱚᱸᱠᱚ ᱧᱟᱢᱚᱜ ᱠᱟᱱ ᱜᱮᱭᱟ ᱥᱮᱸᱫᱽᱨᱟ ᱠᱟᱨᱠᱟ ᱠᱟᱛᱮ ᱟᱹᱜᱩ ᱞᱮᱠᱚ ᱠᱷᱟᱡ ᱠᱚ ᱧᱟᱢᱚᱜ ᱠᱟᱱ ᱜᱮᱭᱟ ᱟᱫᱚ ᱟᱞᱮ ᱫᱚ ᱠᱳᱱᱳ ᱠᱳᱱᱳ ᱥᱚᱢᱚᱭ ᱡᱚᱞᱟ ᱠᱚᱨᱮ ᱞᱮ ᱥᱟᱵ ᱠᱚᱣᱟ ᱚᱱᱠᱟᱱ ᱡᱚᱞᱟ ᱠᱚᱨᱮ ᱥᱮᱱ ᱡᱟᱦᱟᱸᱭ ᱠᱚ ᱧᱟᱢᱚᱜ ᱜᱮᱭᱟ ᱟᱫᱚ ᱱᱩᱠᱩ ᱤᱪᱟᱹᱜ ᱦᱟᱠᱩ ᱠᱚ ᱡᱚᱢ ᱵᱟᱲᱟ ᱦᱩᱭᱟᱠᱟᱱ ᱛᱮ ᱟᱹᱰᱤ ᱜᱮ ᱨᱟᱹᱥᱠᱟᱹᱧ ᱵᱩᱡᱟ ᱟᱨ ᱚᱱᱟ ᱥᱟᱶ ᱥᱟᱶ ᱛᱮ ᱢᱮᱱᱟᱜ ᱠᱚᱣᱟ ᱵᱟᱱᱛᱩᱲ ᱦᱟᱹᱠᱩ ᱚ ᱵᱟᱱᱛᱩᱲ ᱦᱟᱠᱩ ᱦᱚᱸ ᱟᱹᱰᱤ ᱜᱮ ᱜᱩᱱᱚᱠᱟᱨᱤ ᱦᱟᱠᱩ ᱠᱟᱱᱟ ᱠᱚ ᱛᱚ ᱱᱚᱱᱛᱩ ᱦᱚᱸᱠᱚ ᱢᱮᱛᱟ ᱠᱚᱣᱟ ᱠᱩᱪ ᱠᱩᱪᱞᱟᱹ ᱦᱟᱹᱠᱩ ᱦᱚᱸᱠᱚ ᱢᱮᱛᱟ ᱠᱚᱣᱟ ᱩᱱᱠᱩᱣᱟᱜ ᱧᱩᱛᱩᱢ ᱵᱟᱨ ᱨᱚᱠᱚᱢ ᱧᱩᱛᱩᱢ ᱟᱫᱚ ᱩᱱᱠᱩ ᱫᱚ ᱦᱟᱥᱟ ᱞᱟᱛᱟᱨ ᱨᱮᱠᱚ ᱛᱟᱦᱮᱱᱟ ᱟᱫᱚ ᱚᱱᱟ ᱡᱟᱦᱟᱸᱭ ᱠᱚ ᱥᱮᱸᱫᱽᱨᱟ ᱠᱟᱨᱠᱟ ᱴᱟᱭᱞᱤ ᱩᱱᱠᱩ ᱠᱚ ᱵᱩᱡᱟ ᱡᱮ ᱱᱚᱰᱮ ᱫᱚ ᱱᱩᱭ ᱦᱟᱠᱩ ᱢᱮᱱᱟᱭᱟ ᱩᱱᱠᱩᱣᱟᱜ ᱚᱲᱟᱜ ᱫᱩᱣᱟᱹᱨ ᱪᱤᱠᱟᱹᱬ ᱜᱮ ᱛᱟᱦᱮᱱᱟ ᱟᱨ ᱚᱸᱰᱮ ᱠᱚ ᱵᱚᱞᱚ ᱠᱚᱜᱼᱟ ᱟᱫᱚ ᱞᱟ ᱞᱟ ᱞᱟ ᱛᱮᱠᱚ ᱧᱟᱢ ᱠᱚᱣᱟ ᱟᱨ ᱞᱟ ᱟᱹᱜᱩ ᱠᱟᱛᱮ ᱩᱱᱠᱩ ᱦᱟᱹᱠᱩ ᱟᱹᱜᱩ ᱠᱟᱛᱮ ᱦᱟᱨᱛᱟ ᱯᱚᱴᱟᱜ ᱠᱟᱛᱮ ᱢᱩᱞᱟᱹ ᱞᱮᱠᱟ ᱠᱚ ᱪᱟᱠᱟ ᱠᱚᱣᱟ ᱩᱱᱠᱩᱣᱟᱜ ᱡᱟᱝ ᱫᱚ ᱠᱚᱢ ᱜᱮᱛᱟ ᱠᱚᱣᱟ ᱵᱤᱥᱤ ᱡᱟᱝ ᱢᱮᱱᱟᱜᱼᱟ ᱚᱱᱟ ᱵᱤᱥᱤ ᱡᱟᱝ ᱚᱪᱚᱜ ᱵᱟᱲᱟ ᱠᱟᱛᱮ ᱢᱩᱞᱟᱹ ᱞᱮᱠᱟ ᱠᱩᱴᱤ ᱠᱟᱛᱮ ᱠᱚ ᱡᱚᱢ ᱠᱚᱣᱟ ᱛᱚ ᱡᱚᱛᱚ ᱦᱚᱲ ᱫᱚ ᱵᱟᱵᱚᱱ ᱠᱩᱥᱤᱭᱟᱠᱚ ᱨᱮᱦᱚᱸ ᱡᱚᱢ ᱨᱮᱫᱚ ᱟᱹᱰᱤ ᱱᱟᱯᱟᱭ ᱵᱷᱟᱹᱜᱤ ᱦᱟᱹᱠᱩ ᱠᱟᱱᱟ ᱠᱚ ᱢᱟᱭᱟᱝ ᱦᱚᱸ ᱟᱹᱰᱤ ᱱᱟᱯᱟᱭ ᱜᱮᱛᱟ ᱠᱚᱣᱟ ᱨᱟᱱ ᱠᱚ ᱨᱮᱦᱚᱸ ᱠᱚ ᱞᱟᱜᱟᱜᱼᱟ ᱩᱱᱠᱩᱞᱟᱜ ᱢᱟᱭᱟᱝ ᱨᱟᱱ ᱨᱮ ᱞᱟᱜᱟᱜ ᱛᱟᱠᱚᱣᱟ ᱟᱫᱚ ᱦᱟᱹᱠᱩ ᱢᱮᱱᱛᱮᱫᱚ ᱤᱧᱫᱚ ᱩᱱᱠᱩ ᱦᱟᱹᱠᱩ ᱜᱤᱧ ᱠᱩᱥᱤᱭᱟ ᱠᱚᱣᱟ ᱡᱚᱢ ᱫᱚ ᱡᱚᱢ ᱜᱮ ᱟᱫᱚ ᱩᱱᱠᱩ ᱠᱷᱟᱱ ᱫᱚ ᱡᱚᱛᱚ ᱦᱚᱲ ᱠᱚ ᱡᱚᱢ ᱠᱚᱣᱟ ᱡᱟᱦ ᱠᱚᱢ ᱜᱮᱛᱟ ᱠᱚᱣᱟ ᱮᱭ ᱱᱚᱣᱟ ᱠᱚ ᱠᱟᱛᱷᱟ ᱢᱮᱱ ᱠᱟᱛᱮ ᱜᱮ ᱤᱧᱫᱩᱧ ᱢᱩᱪᱟᱹᱫ ᱮᱫ ᱛᱟᱵᱚᱱᱟ ᱦᱩᱸ